ᱵᱤᱨᱤᱫ ᱢᱮᱱᱮᱫ ᱫᱚ ᱢᱤᱫ ᱫᱚ ᱱᱚᱣᱟ ᱱᱟᱜ ᱵᱚᱱ ᱵᱩᱡᱷᱟᱹᱜ ᱠᱟᱱ ᱡᱮ ᱵᱟᱝᱢᱟ ᱚᱠᱟ ᱠᱚ ᱜᱚᱲᱦᱚᱱ ᱨᱟᱠᱟᱵᱮᱫ ᱠᱟᱱᱟ ᱚᱱᱟ ᱜᱮ ᱵᱤᱨᱤᱫ ᱫᱚᱵᱚ ᱢᱮᱛᱟᱜᱟᱜ ᱠᱟᱱᱟ ᱢᱮᱱ ᱜᱟᱱᱚᱜᱚᱜᱼᱟ ᱵᱟᱝᱢᱟ ᱯᱟᱨᱠᱚᱢ ᱠᱚᱴᱷᱮ ᱞᱟᱜᱛᱮ ᱢᱮᱱ ᱜᱟᱱᱚᱜᱚᱜᱼᱟ ᱱᱟᱦᱮᱞ ᱟᱨᱟᱬ ᱤᱥᱤ ᱠᱟᱬᱵᱟ ᱚᱠᱟ ᱠᱚᱨᱮ ᱪᱚ ᱱᱤᱛᱳᱜ ᱫᱚ ᱦᱟᱱᱮ ᱯᱟᱞᱚᱝ ᱠᱚᱠᱚ ᱢᱮᱱᱮᱫ ᱠᱟᱱ ᱥᱮ ᱪᱳᱣᱠᱤ ᱠᱚᱠᱚ ᱢᱮᱱᱮᱫ ᱠᱟᱱ ᱥᱮ ᱴᱮᱸᱰᱟᱨ ᱢᱟᱪᱤ ᱠᱚ ᱢᱮᱱᱮᱫ ᱠᱟᱱ ᱛᱚ ᱱᱚᱜᱼᱚ ᱱᱟ ᱠᱚᱜᱮ ᱵᱤᱨᱤᱫ ᱫᱚ ᱱᱟᱜ ᱵᱚᱱ ᱢᱮᱛᱟᱜᱟᱜ ᱠᱟᱱᱟ